ᱦᱮᱸ ᱤᱧ ᱛᱚᱨᱡᱚᱢᱟ ᱵᱟᱲᱟ ᱟᱠᱟᱫ ᱜᱮᱭᱟ ᱛᱚ ᱥᱟᱶᱛᱟᱞ ᱠᱷᱚᱱ ᱵᱟᱝᱞᱟᱧ ᱛᱚᱨᱡᱚᱢᱟ ᱞᱮᱫᱟ ᱛᱚ ᱠᱤᱪᱷᱩ ᱠᱤᱪᱷᱩ ᱤᱧ ᱵᱮᱡᱟᱨ ᱜᱤᱧ ᱟᱹᱭᱠᱟᱹᱣ ᱞᱮᱫᱟ